ᱟᱵᱚᱣᱟᱜ ᱵᱷᱟᱨᱚᱛ ᱨᱮᱱ ᱢᱚᱦᱟᱱ ᱠᱨᱟᱱᱛᱤ ᱠᱟᱹᱨᱤ ᱠᱤᱱ ᱠᱤᱱ ᱞᱟᱹᱲᱦᱟᱹᱭ ᱞᱮᱱᱟ ᱟᱹᱠᱤᱱᱟᱜ ᱧᱩᱛᱩᱢ ᱫᱚ ᱦᱩᱭᱩᱜ ᱠᱟᱱᱟ ᱥᱤᱫᱷᱩ ᱟᱨ ᱠᱟᱹᱱᱦᱩ ᱡᱟᱦᱟᱸᱭ ᱵᱷᱚᱜᱽᱱᱟᱰᱤ ᱟᱛᱳ ᱮᱠᱤᱱ ᱡᱟᱱᱟᱢ ᱞᱮᱱ ᱛᱟᱦᱮᱸ ᱠᱟᱱᱟ ᱩᱱᱠᱤᱱ ᱟᱵᱚ ᱵᱷᱟᱨᱚᱛ ᱫᱤᱥᱚᱢ ᱤᱝᱨᱮᱡᱽ ᱠᱚ ᱥᱟᱜ ᱠᱤᱱ ᱞᱟᱹᱲᱦᱟᱹᱭ ᱞᱮᱱ ᱛᱟᱦᱮᱸ ᱠᱟᱱᱟ ᱡᱮ ᱟᱡᱟᱫᱽ ᱞᱟᱹᱜᱤᱫ ᱠᱷᱟᱹᱛᱤᱨ ᱵᱮᱥ ᱛᱮᱵᱚᱱ ᱛᱟᱦᱮᱱ ᱢᱟ ᱟᱵᱚ ᱤᱝᱨᱮᱡᱽᱼᱟᱜ ᱚᱫᱷᱤᱱ ᱨᱮᱵᱚᱱ ᱛᱟᱦᱮᱸ ᱠᱟᱱᱟ ᱚᱱᱟ ᱠᱷᱟᱹᱛᱤᱨ ᱠᱤᱱ ᱟᱹᱰᱤ ᱠᱩᱨᱩᱢᱩᱴᱩ ᱠᱤᱱ ᱪᱷᱩᱴᱟᱹᱣ ᱞᱮᱱ ᱛᱟᱦᱮᱸ ᱠᱟᱱᱟ ᱡᱟᱦᱟᱸᱭ ᱥᱤᱫᱷᱩᱼᱠᱟᱹᱱᱦᱩ ᱱᱮᱛᱟᱨ ᱟᱵᱚ ᱩᱱᱠᱤᱱ ᱪᱟᱸᱫᱳ ᱵᱚᱸᱜᱟᱣᱟᱜ ᱧᱩᱛᱩᱢ ᱛᱮᱵᱚᱱ ᱢᱟᱱᱟᱣ ᱠᱤᱱᱟᱹ ᱟᱹᱰᱤ ᱵᱮᱥ ᱠᱩᱨᱩᱢᱩᱴᱩ ᱠᱤᱱ ᱪᱷᱩᱴᱟᱹᱣ ᱞᱮᱱ ᱛᱟᱦᱮᱸ ᱠᱟᱱᱟ ᱚᱱᱟ ᱥᱟᱶᱛᱮ ᱟᱵᱚ ᱫᱤᱥᱚᱢ ᱦᱚᱲ ᱦᱚᱸᱵᱚᱱ ᱥᱮᱞᱮᱫ ᱞᱮᱱ ᱛᱟᱦᱮᱸ ᱠᱟᱱᱟ ᱚᱱᱟ ᱠᱨᱟᱱᱛᱤ ᱠᱟᱹᱨᱤ ᱞᱟᱹᱲᱦᱟᱹᱭ ᱞᱟᱹᱜᱤᱫ ᱛᱮ